ᱟᱞᱮ ᱱᱚᱣᱟ ᱡᱷᱟᱲᱠᱷᱚᱸᱰ ᱨᱮᱫᱚ ᱚᱞᱚᱜ ᱯᱟᱲᱦᱟᱜ ᱞᱟᱹᱜᱤᱫ ᱵᱚᱞᱮ ᱥᱚᱨᱠᱟᱨ ᱡᱷᱟᱲᱠᱷᱚᱸᱰ ᱥᱚᱨᱠᱟᱨ ᱟᱞᱮ ᱫᱚ ᱟᱹᱛᱩ ᱟᱹᱛᱩ ᱨᱮ ᱥᱠᱩᱞᱮ ᱮᱢ ᱟᱠᱟᱫ ᱞᱮᱭᱟ ᱵᱮᱱᱟᱣ ᱟᱠᱟᱫ ᱞᱮᱭᱟᱭ ᱟᱨ ᱡᱚᱛᱚ ᱜᱤᱫᱽᱨᱟᱹ ᱵᱚᱞᱮ ᱥᱠᱩᱞ ᱠᱚ ᱪᱟᱞᱟᱜ ᱞᱟᱹᱜᱤᱫ ᱡᱮᱢᱚᱱ ᱥᱠᱩᱞ ᱠᱚ ᱪᱟᱞᱟᱜᱼᱟ ᱡᱚᱛᱚ ᱜᱤᱫᱽᱨᱟᱹ ᱥᱩᱨ ᱥᱩᱨ ᱟᱹᱛᱩ ᱟᱹᱛᱩ ᱨᱮ ᱚᱱᱟ ᱞᱟᱹᱜᱤᱫ ᱛᱮ ᱥᱠᱩᱞᱮ ᱵᱮᱱᱟᱣ ᱟᱠᱟᱫᱼᱟ ᱟᱨ ᱡᱚᱛᱚ ᱜᱤᱫᱽᱨᱟᱹ ᱜᱮᱠᱚ ᱪᱟᱞᱟᱜᱼᱟ ᱟᱨ ᱡᱚᱛᱚ ᱜᱮ ᱥᱤᱪᱪᱷᱤᱛ ᱠᱚ ᱵᱮᱱᱟᱜ ᱢᱟ ᱚᱠᱚᱭ ᱦᱚᱸ ᱡᱮᱢᱚᱱ ᱚᱥᱤᱪᱪᱷᱤᱛ ᱫᱚ ᱵᱟᱠᱚ ᱛᱟᱦᱮᱱ ᱟᱱᱯᱚᱲ ᱫᱚ ᱵᱟᱠᱚ ᱛᱟᱦᱮᱱ ᱡᱚᱛᱚ ᱜᱤᱫᱽᱨᱟᱹ ᱠᱚ ᱥᱤᱪᱪᱷᱤᱛ ᱜᱮᱠᱚ ᱛᱟᱦᱮᱱ ᱚᱱᱟ ᱞᱟᱹᱜᱤᱫ ᱟᱹᱛᱩ ᱟᱹᱛᱩ ᱨᱮ ᱥᱠᱩᱞᱮ ᱵᱮᱱᱟᱣ ᱟᱠᱟᱫᱼᱟ ᱟᱹᱰᱤ ᱫᱤᱱ ᱫᱚ ᱟᱹᱰᱤ ᱥᱟᱺᱜᱤᱧ ᱨᱮ ᱥᱠᱩᱞ ᱠᱚ ᱛᱟᱦᱮᱸ ᱠᱟᱱᱟ ᱵᱮᱱᱟᱣ ᱟᱨ ᱱᱮᱛᱟᱨ ᱫᱚ ᱚᱱᱟ ᱤᱭᱟᱹ ᱛᱮ ᱟᱹᱛᱩ ᱟᱹᱛᱩ ᱨᱮ ᱟᱹᱛᱩ ᱟᱹᱛᱩ ᱨᱮᱠᱚ ᱥᱠᱩᱞ ᱟᱠᱟᱫᱼᱟ ᱟᱹᱰᱤ ᱫᱤᱱ ᱫᱚ ᱟᱹᱰᱤ ᱥᱮᱫᱟᱭ ᱫᱚ ᱥᱟᱺᱜᱤᱧ ᱥᱟᱺᱜᱤᱧ ᱨᱮ ᱥᱠᱩᱞ ᱛᱟᱦᱮᱸ ᱠᱟᱱ ᱛᱮ ᱩᱱᱟᱹᱜ ᱯᱟᱲᱦᱟᱜ ᱦᱚᱲ ᱵᱟᱠᱚ ᱛᱟᱦᱮᱸ ᱠᱟᱱᱟ ᱟᱨ ᱱᱤᱛᱚᱜ ᱫᱚ ᱥᱩᱨ ᱥᱩᱨ ᱨᱮ ᱥᱚᱨᱠᱟᱨᱮ ᱥᱠᱩᱞᱮ ᱵᱮᱱᱟᱣ ᱟᱠᱟᱫ ᱛᱮ ᱡᱚᱛᱚ ᱦᱚᱲ ᱡᱚᱛᱚ ᱦᱚᱲ ᱨᱮᱱ ᱜᱤᱫᱽᱨᱟᱹ ᱠᱚ ᱡᱟᱹᱥᱛᱤ ᱠᱟᱭ ᱛᱮᱫᱚ ᱮᱠᱷᱮᱱ ᱯᱟᱲᱦᱟᱜ ᱦᱚᱲᱜᱮ ᱢᱮᱱᱟᱜ ᱠᱚᱣᱟ ᱟᱨ ᱚᱱᱠᱟ ᱜᱮ ᱡᱮᱢᱚᱱ ᱠᱚ ᱯᱟᱲᱦᱟᱣ ᱤᱫᱤᱜ ᱟᱨ ᱯᱟᱲᱦᱟᱜ ᱞᱟᱹᱜᱤᱫ ᱛᱮ ᱥᱠᱩᱞ ᱨᱮᱦᱚᱸ ᱠᱚ ᱮᱢ ᱟᱠᱟᱫ ᱠᱚᱣᱟ ᱥᱩᱵᱤᱫᱷᱟ ᱫᱟᱠᱟ ᱩᱛᱩ ᱠᱚᱠᱚ ᱮᱢᱟᱣᱟᱠᱚᱣᱟ ᱥᱮ ᱰᱨᱮᱥ ᱠᱚ ᱥᱮ ᱥᱠᱚᱞᱟᱨᱥᱤᱯ ᱠᱚ ᱡᱚᱛᱚ ᱠᱚ ᱧᱟᱢ ᱮᱫᱟ ᱟᱨ ᱟᱴᱷ ᱠᱞᱟᱥ ᱮᱢ ᱯᱟᱥ ᱞᱮᱠᱷᱟᱱ ᱫᱚ ᱡᱚᱛᱚ ᱦᱚᱲ ᱥᱟᱭᱠᱮᱞ ᱠᱚ ᱟᱹᱰᱤ ᱫᱤᱱ ᱫᱚ ᱥᱟᱭᱠᱮᱞ ᱠᱚ ᱮᱢᱚᱜ ᱠᱟᱱ ᱛᱟᱦᱮᱱᱟ ᱢᱮᱱᱠᱷᱟᱱ ᱱᱤᱛᱚᱜ ᱫᱚ ᱥᱟᱭᱠᱮᱞ ᱨᱮᱭᱟᱜ ᱯᱚᱭᱥᱟ ᱠᱚ ᱧᱟᱢᱫᱟ ᱟᱠᱚᱣᱟᱜ ᱵᱮᱝᱠ ᱨᱮ ᱮᱠᱟᱣᱩᱱᱴ ᱨᱮᱜᱮ ᱵᱚᱞᱚᱜ ᱠᱟᱱᱟ ᱚᱱᱟ ᱤᱭᱟᱹᱛᱮ ᱥᱚᱨᱠᱟᱨ ᱵᱚᱞᱮ ᱟᱭᱢᱟ ᱠᱤᱪᱷᱩᱭ ᱜᱚᱲᱚᱣ ᱟᱠᱟᱫ ᱜᱚᱲᱚᱣᱟᱠᱟᱫ ᱞᱮᱭᱟ ᱡᱷᱟᱲᱠᱷᱚᱸᱰ ᱥᱚᱨᱠᱟᱨ ᱵᱚᱞᱮ ᱡᱚᱛᱚ ᱦᱚᱲ ᱟᱨ ᱚᱲᱟᱜ ᱚᱲᱟᱜ ᱦᱚᱸ ᱨᱮᱥᱚᱱ ᱠᱚ ᱧᱟᱢᱫᱟ ᱥᱮ ᱚᱲᱟᱜ ᱨᱮᱦᱚᱸ ᱵᱚᱞᱮ ᱩᱱᱟᱹᱜ ᱨᱮᱸᱜᱮᱡ ᱦᱚᱲ ᱚᱱᱟᱛᱮ ᱵᱟᱹᱱᱩᱜ ᱟᱠᱟᱫ ᱠᱚᱣᱟ ᱡᱚᱛᱚ ᱜᱮ ᱜᱤᱫᱽᱟᱹ ᱫᱚᱠᱚ ᱠᱩᱞᱮᱫ ᱠᱚᱣᱟ ᱟᱨ ᱥᱚᱨᱠᱟᱨ ᱫᱚ ᱥᱠᱩᱞ ᱨᱮ ᱯᱩᱛᱷᱤ ᱠᱚᱦᱚᱸ ᱠᱤᱛᱟᱹᱵ ᱠᱚᱦᱚᱸᱭ ᱮᱢᱟᱣᱟᱠᱚ ᱠᱟᱱᱟ ᱥᱮ ᱠᱚᱞᱚᱢ ᱠᱚ ᱞᱟᱹᱜᱤᱫ ᱨᱩᱞ ᱠᱚ ᱞᱟᱹᱜᱤᱫ ᱡᱚᱛᱚ ᱠᱚ ᱞᱟᱹᱜᱤᱫ ᱜᱮ ᱯᱚᱭᱥᱟ ᱥᱮ ᱱᱮᱛᱟᱨ ᱢᱟ ᱟᱹᱰᱤ ᱫᱤᱱ ᱫᱚ ᱯᱚᱭᱥᱟ ᱠᱚ ᱧᱟᱢᱮᱜ ᱠᱟᱱ ᱛᱟᱦᱮᱱᱟ ᱢᱮᱱᱠᱷᱟᱱ ᱱᱮᱛᱟᱨ ᱫᱚᱠᱚ ᱮᱢᱟᱣᱟᱠᱚ ᱠᱟᱱᱟ ᱠᱤᱛᱟᱹᱵ ᱠᱚᱠᱚ ᱮᱢᱟᱣᱟᱠᱚ ᱠᱟᱱᱟ ᱟᱨ ᱚᱠᱟ ᱫᱚᱠᱚ ᱠᱚᱯᱤ ᱠᱚ ᱡᱚᱛᱚ ᱠᱚ ᱮᱢᱟᱣᱟᱠᱚ ᱠᱟᱱᱟ ᱠᱷᱟᱛᱟ ᱠᱚ ᱟᱨ ᱡᱚᱢ ᱦᱚᱸ ᱢᱚᱡᱽ ᱜᱮᱠᱚ ᱮᱢᱟᱣᱟᱠᱚ ᱠᱟᱱᱟ ᱟᱨ ᱡᱷᱟᱲᱠᱷᱚᱸᱰ ᱥᱚᱨᱠᱟᱨ ᱵᱚᱞᱮ ᱩᱱᱟᱹᱜ ᱮ ᱩᱱᱟᱹᱜ ᱵᱚᱞᱮ ᱤᱭᱟᱹ ᱠᱮᱫ ᱠᱚᱣᱟ ᱦᱚᱲ ᱵᱚᱞᱮ ᱥᱠᱩᱞᱮ ᱮᱢᱟᱜ ᱠᱚᱛᱮ ᱥᱤᱪᱪᱷᱤᱛ ᱠᱮᱫ ᱠᱚᱣᱟᱭ ᱵᱚᱞᱮ ᱡᱚᱛᱚ ᱦᱚᱲ ᱚᱲᱟᱜ ᱚᱲᱟᱜ ᱨᱮ ᱡᱚᱛᱚ ᱡᱚᱛᱚ ᱜᱤᱫᱽᱨᱟᱹ ᱯᱟᱲᱦᱟᱣ ᱚᱞᱚᱜ ᱯᱟᱲᱦᱟᱜ ᱦᱚᱲ ᱜᱮ ᱢᱮᱱᱟᱜ ᱠᱚᱣᱟ ᱟᱨ ᱱᱤᱛᱚᱜ ᱱᱤᱛᱚᱜ ᱦᱟᱹᱵᱤᱡ ᱵᱚᱞᱮ ᱚᱞᱚᱜ ᱚᱞᱚᱜ ᱯᱟᱲᱦᱟᱜ ᱨᱮᱜᱮ ᱢᱮᱱᱟᱜ ᱠᱚᱣᱟ ᱚᱱᱟ ᱤᱭᱟᱹᱛᱮ ᱱᱚᱣᱟ ᱟᱵᱚᱣᱟᱜ ᱥᱚᱢᱟᱡᱽ ᱚᱠᱟ ᱫᱚ ᱠᱟᱱᱟ ᱱᱚᱣᱟ ᱱᱚᱜᱼᱚᱭ ᱡᱷᱟᱲᱠᱷᱚᱸᱰ ᱨᱮ ᱵᱚᱞᱮ ᱟᱹᱰᱤ ᱰᱷᱮᱨ ᱚᱞᱚᱜ ᱯᱟᱲᱦᱟᱜ ᱦᱚᱲ ᱠᱚ ᱥᱟᱸᱜᱮᱭ ᱠᱟᱱᱟ ᱰᱷᱮᱨᱮᱭ ᱠᱟᱱᱟ ᱠᱚ ᱟᱨ ᱱᱚᱝᱠᱟ ᱜᱮ ᱡᱮᱢᱚᱱ ᱠᱚ ᱚᱞᱚᱜ ᱯᱟᱲᱦᱟᱜ ᱵᱚᱞᱮ ᱡᱮᱢᱚᱱ ᱡᱚᱛᱚ ᱚᱲᱟᱜ ᱨᱮ ᱚᱞᱚᱜ ᱯᱟᱲᱦᱟᱜ ᱦᱚᱲ ᱠᱚ ᱛᱟᱦᱮᱱ ᱟᱨ ᱱᱚᱣᱟ ᱟᱵᱚᱣᱟᱜ ᱫᱤᱥᱚᱢ ᱵᱚᱱ ᱚᱞᱚᱜ ᱯᱟᱲᱦᱟᱜ ᱛᱮᱜᱮ ᱵᱚᱱ ᱯᱮᱨᱮᱡᱽ ᱢᱟ ᱟᱨ ᱟᱵᱚᱣᱟᱜ ᱫᱤᱥᱚᱢ ᱵᱚᱱ ᱞᱟᱦᱟ ᱤᱫᱤ ᱢᱟ ᱱᱚᱣᱟ ᱡᱷᱟᱲᱠᱷᱚᱸᱰ ᱫᱤᱥᱚᱢ ᱡᱮᱢᱚᱱ ᱚᱠᱟ ᱛᱮᱜᱮ ᱪᱮᱫ ᱜᱮ ᱵᱚᱞᱮ ᱡᱟᱦᱟᱱᱟᱜ ᱠᱚ ᱠᱩᱞᱤ ᱵᱚᱱ ᱥᱮ ᱫᱤᱠᱩ ᱠᱷᱚᱱ ᱦᱚᱸ ᱵᱟᱵᱚᱱ ᱯᱟᱹᱪᱟᱹᱜ ᱢᱟ ᱫᱤᱠᱩ ᱫᱚ ᱟᱵᱚ ᱫᱚ ᱥᱟᱱᱛᱟᱲ ᱦᱚᱲ ᱫᱚ ᱟᱹᱰᱤ ᱠᱚ ᱯᱚᱥᱲᱟ ᱵᱚᱱᱟ ᱢᱮᱱᱠᱷᱟᱱ ᱡᱮᱢᱚᱱ ᱵᱟᱵᱚᱱ ᱯᱚᱥᱲᱟᱜ ᱟᱹᱠᱤᱞ ᱢᱟᱨᱥᱟᱞ ᱵᱚᱱ ᱛᱟᱦᱮᱱ ᱟᱵᱚᱱ ᱵᱩᱫᱷ ᱵᱚᱱ ᱦᱩᱱᱟᱹᱨ ᱡᱚᱱᱟᱜ ᱟᱹᱠᱤᱞ ᱵᱚᱱ ᱦᱩᱱᱟᱹᱨ ᱡᱚᱱᱟᱜ ᱚᱱᱟᱜᱤᱧ ᱢᱮᱱᱮᱫ ᱠᱟᱱᱟ ᱵᱚᱞᱮ ᱡᱮᱢᱚᱱ ᱟᱹᱛᱩ ᱟᱹᱛᱩ ᱨᱮ ᱛᱤᱱᱟᱹᱜ ᱜᱤᱫᱽᱨᱟᱹ ᱠᱚ ᱢᱮᱱᱟᱜ ᱠᱚᱣᱟ ᱥᱟᱱᱟᱢ ᱜᱤᱫᱽᱨᱟᱹ ᱡᱷᱟᱲᱠᱷᱚᱸᱰ ᱥᱚᱨᱠᱟᱨᱮ ᱵᱮᱱᱟᱣ ᱟᱠᱟᱫ ᱵᱚᱱᱟ ᱥᱠᱩᱞ ᱟᱹᱛᱩ ᱨᱮ ᱡᱮᱢᱚᱱ ᱥᱠᱩᱞ ᱵᱚᱱ ᱪᱟᱞᱟᱜ ᱛᱟᱵᱚ ᱥᱠᱩᱞ ᱠᱚ ᱪᱟᱞᱟᱜ ᱛᱟᱵᱚᱱ ᱜᱤᱫᱽᱨᱟᱹ ᱠᱚ ᱟᱨ ᱢᱚᱡᱽ ᱛᱮᱠᱚ ᱚᱞᱚᱜ ᱯᱟᱲᱦᱟᱜ ᱛᱮ ᱟᱵᱚᱣᱟᱜ ᱥᱚᱢᱟᱡᱽ ᱡᱮᱢᱚᱱ ᱞᱟᱦᱟ ᱤᱫᱤᱜ ᱛᱟᱵᱚᱱ ᱞᱟᱦᱟ ᱥᱮᱫ ᱜᱮ ᱱᱤᱭᱟᱹᱜᱤᱧ ᱢᱮᱱᱫᱟ